ᱤᱧ ᱦᱤᱢᱟᱞᱚᱭ ᱵᱩᱨᱩ ᱧᱮᱧᱮᱞᱤᱧ ᱪᱟᱞᱟᱣ ᱞᱮᱱᱟ ᱤᱧ ᱟᱨ ᱤᱧᱨᱮᱱ ᱟᱡᱷᱱᱟᱨᱤᱧ ᱡᱟᱶᱟᱭ ᱛᱟᱞᱮ ᱟᱨ ᱟᱡᱷᱱᱟᱨᱤᱧ ᱛᱟᱞᱮ ᱟᱹᱰᱤ ᱢᱚᱡᱽ ᱜᱤᱧ ᱵᱩᱡᱷᱟᱹᱣ ᱠᱮᱫᱟ ᱚᱸᱰᱮ ᱥᱮᱱ ᱠᱟᱛᱮᱫ ᱟᱨ ᱟᱹᱰᱤ ᱱᱟᱯᱟᱭᱤᱧ ᱵᱩᱡᱷᱟᱹᱣ ᱠᱮᱫᱟ ᱚᱱᱟ ᱵᱩᱨᱩ ᱪᱮᱛᱟᱱ ᱨᱮ ᱥᱮ ᱪᱟᱞᱟᱜ ᱵᱮᱠ ᱪᱟᱞᱟᱜ ᱥᱚᱢᱚᱭ ᱞᱟᱜᱟᱜ ᱠᱟᱱᱟ ᱫᱩ ᱛᱤᱱ ᱜᱷᱚᱱᱴᱟ ᱚᱱᱟ ᱵᱩᱨᱩ ᱨᱮᱜᱮ ᱟᱨ ᱚᱸᱰᱮ ᱥᱮᱱ ᱠᱟᱛᱮᱜ ᱟᱹᱰᱤ ᱢᱚᱡᱽ ᱤᱧ ᱵᱩᱡᱷᱟᱹᱣ ᱠᱮᱫᱟ ᱟᱹᱰᱤ ᱨᱟᱹᱥᱠᱟᱹ ᱤᱧ ᱵᱩᱡᱷᱟᱹᱣ ᱠᱮᱫᱟ ᱫᱮᱠᱷᱟᱨ ᱢᱚᱛᱳ ᱡᱤᱱᱤᱥᱤᱧ ᱧᱮᱞ ᱠᱮᱫᱟ ᱢᱮᱨᱤᱠ ᱤᱧ ᱧᱮᱞ ᱠᱮᱫᱟ ᱟᱨ ᱟᱭᱢᱟ ᱠᱤᱪᱷᱩ ᱡᱤᱱᱤᱥᱤᱧ ᱧᱮᱞ ᱠᱮᱫᱟ ᱚᱸᱰᱮ ᱟᱨ ᱟᱞᱮᱞᱮ ᱪᱟᱞᱟᱣ ᱞᱮᱱᱟ ᱟᱡᱷᱱᱟᱨᱤᱧ ᱟᱡᱷᱱᱟᱨᱤᱧ ᱡᱟᱶᱟᱭ ᱵᱷᱟᱹᱜᱽᱱᱟᱧ ᱠᱚᱲᱟ ᱟᱨ ᱵᱷᱟᱹᱪᱪᱟᱹᱧ ᱠᱚᱲᱟ ᱤᱧ ᱟᱨ ᱤᱧᱨᱮᱱ ᱢᱟᱹᱭ ᱵᱤᱴᱤ ᱛᱟᱞᱮ